ᱤᱧ ᱛᱤᱥᱦᱚᱸ ᱥᱮᱨᱚᱠᱚᱢ ᱢᱟᱨᱟᱝ ᱢᱩᱴᱷᱟᱹᱱ ᱵᱟᱹᱧ ᱵᱮᱱᱟᱣ ᱟᱠᱟᱫᱟ ᱛᱚᱵᱮ ᱠᱟᱹᱢᱤ ᱠᱟᱹᱢᱤᱛᱮ ᱠᱟᱛᱷᱟ ᱠᱟᱛᱷᱟ ᱛᱮ ᱵᱮᱱᱟᱣ ᱵᱮᱱᱟᱣ ᱛᱮ ᱵᱤᱨᱵᱟᱱᱴᱟ ᱛᱤᱞᱠᱟᱹ ᱢᱟᱹᱡᱷᱤᱭᱟᱜ ᱢᱤᱫᱴᱟᱱ ᱢᱩᱴᱷᱟᱹᱱ ᱵᱮᱱᱟᱣ ᱞᱮᱫᱟ ᱱᱤᱭᱟᱹ ᱫᱚᱢᱮ ᱵᱮᱥ ᱫᱚ ᱵᱟᱭ ᱦᱩᱭ ᱞᱮᱱᱟ ᱛᱚᱵᱮ ᱠᱷᱟᱱ ᱵᱮᱱᱟᱣ ᱠᱟᱛᱮᱫ ᱚᱲᱟᱜ ᱦᱚᱲ ᱥᱮ ᱯᱮᱲᱟ ᱠᱚ ᱥᱮ ᱜᱟᱛᱮ ᱠᱚ ᱴᱷᱮᱱ ᱧᱮᱞ ᱠᱟᱛᱮᱫ ᱩᱫᱽᱜᱟᱹᱣ ᱞᱤᱫᱤᱧᱟ ᱠᱚ ᱟᱫᱚ ᱚᱱᱟ ᱫᱚᱥᱟᱨ ᱜᱮ ᱟᱨ ᱢᱤᱫᱴᱟᱱ ᱢᱩᱴᱷᱟᱹᱱ ᱵᱮᱱᱟᱣ ᱞᱮᱫᱟ ᱡᱟᱦᱟᱸ ᱫᱚ ᱯᱟᱹᱭᱞᱟᱹ ᱢᱩᱴᱷᱟᱹᱱ ᱠᱷᱚᱱᱟᱜ ᱟᱹᱰᱤ ᱢᱚᱡᱽ ᱵᱮᱥ ᱵᱮᱱᱟᱣ ᱫᱟᱲᱮᱭᱟᱫᱟ ᱱᱤᱭᱟᱹ ᱫᱚ ᱢᱤᱫ ᱨᱚᱠᱚᱢ ᱪᱮᱞᱮᱧᱡᱽ ᱛᱟᱦᱮᱸ ᱠᱟᱱᱟ ᱯᱳᱭᱞᱳ ᱢᱩᱴᱷᱟᱹᱱ ᱧᱮᱞ ᱠᱟᱛᱮᱫ ᱟᱫᱷᱮᱱ ᱠᱚᱫᱚ ᱟᱹᱰᱤ ᱠᱤᱪᱷᱩ ᱜᱮᱠᱚ ᱨᱚᱲ ᱞᱚᱫᱤᱧᱟ ᱚᱱᱟ ᱠᱷᱟᱹᱛᱤᱨ ᱛᱮ ᱫᱚᱥᱟᱨ ᱫᱷᱟᱣ ᱢᱩᱴᱷᱟᱹᱱ ᱵᱮᱱᱟᱣ ᱥᱚᱢᱚᱭ ᱚᱠᱟ ᱠᱷᱚᱱᱮ ᱪᱚ ᱢᱚᱱᱮᱡᱳᱨ ᱦᱮᱡ ᱮᱱᱟ ᱡᱟᱛᱮ ᱫᱚᱥᱟᱨ ᱢᱩᱴᱷᱟᱹᱱ ᱫᱚ ᱟᱹᱰᱤ ᱪᱮᱦᱨᱟ ᱵᱮᱱᱟᱣ ᱫᱟᱲᱮᱭᱟᱫᱟ